ᱡᱮᱦᱮᱛᱩ ᱥᱟᱱᱛᱟᱲ ᱠᱟᱱᱟᱧ ᱠᱟᱹᱴᱤᱡ ᱠᱷᱚᱱ ᱜᱮ ᱤᱧᱫᱚ ᱟᱞᱮ ᱴᱚᱞᱟᱨᱮ ᱡᱚᱛᱚ ᱦᱚᱲᱜᱮ ᱥᱟᱱᱛᱟᱲ ᱛᱮᱜᱮ ᱞᱮ ᱨᱚᱲᱼᱟ ᱛᱳ ᱠᱟᱹᱴᱤᱡ ᱠᱷᱚᱱ ᱜᱮ ᱟᱸᱡᱚᱢ ᱦᱮᱣᱟ ᱤᱧᱦᱚᱸ ᱥᱟᱱᱛᱟᱲᱤ ᱵᱟᱲᱟᱭ ᱜᱮᱭᱟ ᱵᱷᱟᱹᱜᱤ ᱴᱷᱤᱠ ᱜᱮ ᱛᱳ ᱚᱱᱟ ᱢᱚᱫᱽᱫᱷᱮᱨᱮ ᱨᱚᱲ ᱟᱨ ᱨᱚᱲ ᱟᱨ ᱟᱹᱲᱟᱹ ᱢᱚᱫᱽᱫᱷᱮᱨᱮ ᱟᱹᱲᱟ ᱟᱨ ᱟᱹᱭᱟᱹᱛ ᱫᱚ ᱟᱭᱢᱟ ᱛᱮᱜ ᱜᱮ ᱢᱮᱱᱟᱜᱼᱟ ᱡᱟᱸᱦᱟ ᱠᱚᱫᱚ ᱢᱚᱱᱮᱨᱮ ᱨᱤᱡᱷᱟᱹᱣ ᱟᱠᱟᱱ ᱢᱮᱱᱟᱜ ᱜᱮᱭᱟ ᱚᱱᱟ ᱠᱚ ᱢᱚᱫᱽᱫᱷᱮᱨᱮ ᱤᱧ ᱠᱚᱭᱮᱠᱴᱤ ᱞᱟᱹᱭ ᱥᱟᱱᱟᱭᱤᱧ ᱠᱟᱱᱟ ᱡᱮᱢᱚᱱ ᱟᱵᱚ ᱥᱟᱜᱟᱹᱭ ᱵᱮᱯᱟᱨᱛᱮ ᱡᱟᱸᱦᱟᱱᱟᱜ ᱵᱚᱱ ᱞᱟᱹᱭ ᱠᱷᱟᱱ ᱫᱚ ᱚᱱᱟᱫᱚ ᱡᱮᱢᱚᱱ ᱜᱚᱜᱚ ᱢᱮᱱᱟᱜᱼᱟ ᱵᱟᱵᱟ ᱛᱟᱨᱯᱚᱨᱮ ᱦᱤᱞᱤ ᱫᱟᱹᱭ ᱩᱱᱠᱩ ᱠᱚ ᱢᱮᱱᱟᱜ ᱠᱟᱜ ᱠᱚᱣᱟ ᱩᱱᱠᱩ ᱫᱚ ᱟᱵᱚ ᱨᱮᱱ ᱮᱠᱫᱚᱢ ᱚᱱᱟ ᱟᱹᱲᱟᱹ ᱛᱮᱫᱚ ᱟᱵᱚ ᱵᱚᱱ ᱵᱩᱡᱷᱟᱹᱣ ᱦᱚᱪᱚ ᱠᱚᱣᱟ ᱡᱮ ᱩᱱᱠᱩ ᱫᱚ ᱟᱹᱰᱤ ᱟᱵᱚᱨᱮᱱ ᱥᱩᱨᱴ ᱨᱮᱱ ᱠᱟᱱᱟ ᱠᱚ ᱟᱨ ᱟᱹᱲᱟᱹ ᱛᱮᱦᱚᱸ ᱟᱭᱢᱟ ᱟᱹᱲᱟᱹ ᱦᱚᱸ ᱢᱮᱱᱟᱜ ᱜᱮᱭᱟ ᱡᱟᱸᱦᱟ ᱠᱚ ᱟᱹᱲᱟᱹ ᱢᱮᱱᱟᱜ ᱜᱮᱭᱟ ᱟᱸᱰᱤ ᱢᱚᱸᱡ ᱜᱮ ᱟᱸᱡᱚᱢᱚᱜᱼᱟ ᱡᱮᱢᱚᱱ ᱥᱚᱸᱫᱷᱟᱲ ᱡᱮᱢᱚᱱ ᱥᱚᱫᱷᱟᱲ ᱜᱮ ᱵᱟᱦᱟ ᱥᱚ ᱥᱚ ᱠᱟᱱᱟ ᱵᱟ ᱱᱤᱭᱟᱹ ᱵᱟᱦᱟ ᱫᱚ ᱟᱹᱰᱤ ᱥᱚᱫᱷᱟᱲ ᱜᱮ ᱥᱚ ᱠᱟᱱᱟ ᱚᱱᱟ ᱢᱤᱫᱴᱮᱱ ᱟᱹᱰᱤ ᱢᱚᱸᱡ ᱟᱸᱡᱚᱢᱚᱜᱼᱟ ᱟᱨ ᱢᱮᱱᱟᱜ ᱠᱟᱫᱟ ᱡᱮᱢᱚᱱ ᱫᱩᱞᱟᱹᱲ ᱡᱮᱢᱚᱱ ᱡᱟᱸᱦᱟᱭ ᱠᱚ ᱢᱮᱛᱟᱭᱟ ᱡᱟᱸᱦᱟᱭ ᱢᱤᱫ ᱦᱚᱲᱮ ᱢᱮᱛᱟᱭ ᱠᱷᱟᱡ ᱫᱚ ᱤᱧ ᱟᱢᱤᱧ ᱫᱩᱞᱟᱹᱲ ᱟᱢ ᱠᱟᱱᱟ ᱤᱱᱟᱹ ᱦᱩᱭ ᱫᱟᱲᱮᱭᱟᱜᱼᱟ ᱤᱱᱟᱹ ᱟᱵᱚ ᱢᱚᱱᱮ ᱨᱮᱭᱟᱜ ᱠᱟᱛᱷᱟ ᱵᱚᱱ ᱨᱚᱲ ᱫᱟᱲᱮᱭᱟᱜᱼᱟ ᱟᱨ ᱡᱟᱸᱦᱟ ᱞᱮᱠᱟᱱ ᱵᱟᱯᱞᱟ ᱠᱚᱨᱮ ᱦᱳᱜ ᱵᱟ ᱡᱟᱸᱦᱟᱱᱟᱜ ᱚᱱᱩᱥᱴᱷᱟᱱ ᱠᱚᱨᱮ ᱦᱳᱠ ᱟᱵᱚ ᱟᱹᱰᱤ ᱪᱟᱲ ᱵᱚ ᱨᱟᱹᱥᱠᱟᱹ ᱨᱚᱢᱚᱡ ᱟᱹᱰᱤ ᱟᱸᱴ ᱵᱚᱱ ᱵᱮᱵᱚᱦᱟᱨ ᱜᱮᱭᱟ ᱛᱳ ᱨᱟᱹᱥᱠᱟᱹ ᱨᱚᱢᱚᱡ ᱫᱚ ᱟᱵᱚ ᱡᱟᱸᱦᱟ ᱵᱟᱯᱞᱟ ᱠᱚᱨᱮ ᱵᱟ ᱚᱱᱩᱥᱛᱷᱟᱱ ᱠᱚᱨᱮ ᱟᱵᱚᱣᱟᱜ ᱢᱚᱱᱮ ᱡᱤᱱᱤᱥ ᱵᱚᱱ ᱢᱟᱱᱮ ᱯᱨᱚᱠᱟᱥ ᱟᱵᱚᱱ ᱱᱤᱭᱟᱹ ᱠᱚᱜᱮ